ᱛᱚᱵᱮ ᱠᱷᱟᱱ ᱱᱚᱣᱟ ᱦᱚᱲᱢᱚ ᱨᱮᱱᱟᱜ ᱠᱟᱛᱷᱟ ᱤᱫᱤ ᱠᱟᱛᱮᱫ ᱦᱳᱭ ᱛᱚ ᱢᱮᱱ ᱜᱟᱱᱚᱜ ᱠᱟᱱᱟ ᱟᱵᱚᱫᱚ ᱜᱳᱴᱟᱵᱚᱱ ᱫᱟᱬᱟᱱᱟ ᱥᱤᱛᱩᱝ ᱨᱮ ᱫᱟᱜ ᱨᱮ ᱪᱟᱥᱵᱟᱥ ᱠᱟᱛᱮᱫ ᱡᱚᱢ ᱦᱚᱲ ᱠᱟᱱᱟᱵᱚᱱ ᱚᱱᱟ ᱤᱫᱤ ᱠᱟᱛᱮᱫ ᱥᱤᱛᱩᱝ ᱨᱮ ᱫᱟᱜ ᱨᱮ ᱱᱚᱝᱠᱟ ᱜᱳᱴᱟᱵᱚᱱ ᱫᱟᱬᱟᱭᱟ ᱟᱨ ᱱᱚᱝᱠᱟ ᱠᱟᱛᱮᱫ ᱜᱳᱴᱟ ᱠᱟᱹᱢᱤ ᱤᱫᱤ ᱠᱟᱛᱮᱫ ᱟᱵᱚᱣᱟᱜ ᱱᱚᱣᱟ ᱦᱚᱭᱛᱳ ᱵᱤᱪ ᱵᱤᱪᱨᱮ ᱨᱩᱣᱟᱹ ᱦᱟᱹᱥᱩ ᱠᱚ ᱦᱩᱭᱩᱜ ᱜᱮᱭᱟ ᱢᱮᱱᱠᱷᱟᱱ ᱨᱩᱣᱟᱹ ᱦᱟᱹᱥᱩ ᱫᱚ ᱰᱟᱠᱛᱟᱨᱤ ᱨᱟᱱ ᱫᱟᱨᱟᱭ ᱛᱮᱜᱮ ᱵᱮᱥᱚᱜᱚᱜᱼᱟ ᱢᱮᱱᱠᱷᱟᱱ ᱱᱚᱣᱟᱨᱮ ᱟᱵᱚ ᱡᱩᱫᱤ ᱵᱷᱩᱛ ᱯᱨᱮᱛ ᱵᱚᱱ ᱧᱮᱞ ᱠᱚᱣᱟ ᱱᱚᱣᱟᱫᱚ ᱵᱷᱟᱹᱜᱤ ᱫᱚ ᱵᱟᱝ ᱠᱟᱱᱟ ᱯᱨᱚᱛᱷᱚᱢᱚᱛᱚ ᱫᱚ ᱟᱵᱚ ᱰᱟᱠᱛᱟᱨ ᱴᱷᱮᱱ ᱪᱟᱞᱟᱣ ᱠᱟᱛᱮᱫ ᱰᱟᱠᱛᱟᱨ ᱥᱟᱞᱟᱜ ᱯᱚᱨᱟᱢᱚᱨᱥᱚ ᱠᱟᱛᱮᱫ ᱨᱳᱜᱽ ᱟᱡᱟᱨ ᱵᱚᱱ ᱯᱟᱱᱛᱮᱭᱟ ᱤᱱᱟᱹ ᱯᱚᱨᱮᱛᱮ ᱚᱱᱟ ᱨᱮᱱᱟᱜ ᱡᱟᱦᱟᱸᱜᱮ ᱨᱟᱱᱠᱚᱭ ᱚᱞᱟ ᱥᱮ ᱨᱟᱱᱠᱚᱭ ᱮᱢᱚᱜᱼᱟ ᱚᱱᱟ ᱠᱚ ᱥᱚᱦᱤ ᱢᱚᱛᱚ ᱥᱚᱦᱤ ᱥᱚᱢᱚᱭ ᱡᱚᱢ ᱦᱩᱭᱩᱜᱼᱟ ᱛᱚᱵᱮ ᱠᱷᱟᱡ ᱟᱵᱚ ᱨᱳᱜᱽ ᱠᱷᱚᱱ ᱟᱹᱰᱤ ᱞᱚᱜᱚᱱ ᱵᱚᱱ ᱢᱩᱠᱛᱚᱜᱼᱟ ᱟᱫᱚ ᱚᱱᱠᱟᱜᱮ ᱱᱤᱛᱚᱝ ᱫᱚ ᱚᱱᱟ ᱟᱸᱫᱷᱟ ᱯᱟᱹᱛᱭᱟᱹᱣ ᱠᱚ ᱵᱟᱝ ᱧᱮᱞ ᱠᱟᱛᱮᱫ ᱵᱚᱸᱜᱟᱼᱵᱩᱨᱩ ᱠᱚ ᱟᱹᱰᱤ ᱵᱟᱝ ᱠᱷᱩᱫᱟᱹᱣ ᱠᱟᱛᱮᱫ ᱟᱵᱚ ᱫᱚ ᱰᱟᱠᱛᱚᱨ ᱴᱷᱮᱱ ᱪᱟᱞᱟᱣ ᱠᱟᱛᱮᱫ ᱟᱹᱰᱤ ᱞᱚᱜᱚᱱ ᱥᱮ ᱞᱚᱜᱚᱱ ᱢᱟᱱᱮ ᱰᱟᱠᱛᱟᱨ ᱴᱷᱮᱱ ᱵᱚᱱ ᱧᱮᱞ ᱦᱚᱪᱚᱜᱼᱢᱟ ᱟᱨ ᱰᱟᱠᱛᱟᱨ ᱠᱚᱣᱟᱜ ᱠᱟᱛᱷᱟ ᱞᱮᱠᱟᱛᱮ ᱱᱟᱯᱟᱭ ᱱᱟᱯᱟᱭ ᱨᱟᱱ ᱡᱟᱦᱟᱸ ᱠᱚᱭ ᱮᱢᱟᱵᱚᱱ ᱚᱱᱟ ᱠᱚ ᱥᱟᱹᱦᱤ ᱥᱚᱢᱚᱭ ᱨᱮᱵᱚᱱ ᱡᱚᱢ ᱢᱟ ᱥᱚᱦᱤ ᱵᱚᱱ ᱡᱚᱢ ᱞᱮᱠᱷᱟᱱ ᱟᱵᱚᱣᱟᱜ ᱱᱚᱣᱟ ᱨᱩᱣᱟᱹ ᱦᱟᱹᱥᱩ ᱠᱚ ᱥᱩᱦᱤ ᱜᱮ ᱟᱹᱰᱤ ᱞᱚᱜᱚᱱ ᱦᱚᱲᱢᱚ ᱵᱷᱟᱹᱜᱤᱜ ᱛᱟᱵᱚᱱᱟ ᱱᱚᱣᱟᱜᱮ ᱟᱵᱚᱣᱟᱜ ᱯᱨᱚᱛᱷᱚᱢᱚᱛᱚ ᱠᱟᱹᱢᱤ ᱫᱚ ᱠᱟᱱᱟ ᱯᱨᱚᱛᱷᱚᱢ ᱨᱩᱣᱟᱹ ᱦᱟᱹᱥᱩ ᱨᱮ ᱯᱟᱲᱟᱣ ᱞᱮᱱᱠᱷᱟᱱᱜᱮ ᱟᱵᱚ ᱫᱚ ᱰᱟᱠᱛᱟᱨ ᱴᱷᱮᱱ ᱯᱟᱹᱦᱤᱞ ᱫᱚᱵᱚᱱ ᱪᱟᱞᱟᱜᱼᱟ ᱟᱨ ᱤᱱᱟᱹ ᱯᱚᱨᱮ ᱰᱟᱠᱛᱟᱨᱟᱜ ᱯᱚᱨᱟᱢᱚᱨᱥᱚ ᱞᱮᱠᱟᱛᱮ ᱩᱱᱤᱭᱟᱜ ᱠᱟᱛᱷᱟ ᱞᱮᱠᱟᱛᱮ ᱟᱵᱚ ᱫᱚ ᱨᱟᱱ ᱦᱟᱛᱟᱣ ᱦᱩᱭᱩᱜᱼᱟ ᱟᱨ ᱨᱟᱱ ᱡᱚᱢ ᱦᱩᱭᱩᱜᱼᱟ ᱥᱚᱦᱤ ᱥᱚᱢᱚᱭ ᱨᱮ ᱨᱟᱱᱵᱚᱱ ᱡᱚᱢ ᱞᱮᱠᱷᱟᱱ ᱜᱮ ᱟᱹᱰᱤ ᱱᱟᱯᱟᱭ ᱨᱮᱱᱟᱜ ᱟᱹᱰᱤ ᱞᱚᱜᱚᱱ ᱱᱟᱯᱟᱭᱚᱜ ᱨᱮᱱᱟᱜ ᱵᱚᱱ ᱞᱟᱵᱷ ᱵᱚᱱ ᱧᱟᱢᱟ